ᱤᱧᱟᱹᱜ ᱦᱩᱫᱤᱥ ᱞᱮᱠᱟ ᱛᱮᱫᱚ ᱴᱤᱵᱷᱤ ᱫᱚ ᱟᱹᱰᱤ ᱠᱷᱟᱨᱟᱯ ᱜᱤᱧ ᱢᱮᱛᱟᱜ ᱠᱟᱱᱟ ᱠᱷᱟᱨᱟᱯ ᱵᱚᱞᱛᱮ ᱢᱚᱡᱽ ᱫᱤᱠ ᱦᱚᱸ ᱢᱮᱱᱟᱜ ᱜᱮᱭᱟ ᱢᱮᱱᱠᱷᱟᱱ ᱤᱧᱟᱹᱜ ᱥᱮᱫ ᱛᱮᱫᱚ ᱠᱷᱟᱨᱟᱯ ᱜᱮ ᱰᱷᱮᱨᱤᱧ ᱧᱮᱞ ᱧᱟᱢ ᱮᱫᱟ ᱪᱮᱫᱟᱜ ᱥᱮ ᱴᱤᱵᱷᱤ ᱛᱟᱦᱮᱱ ᱠᱷᱟᱱ ᱵᱤᱨ ᱚᱲᱟᱜ ᱨᱮᱱ ᱜᱤᱫᱽᱨᱟᱹ ᱦᱚᱸ ᱥᱟᱨᱟᱫᱤᱱ ᱠᱟᱴᱩᱱ ᱜᱮᱠᱚ ᱞᱟᱜᱟᱣ ᱠᱟᱜ ᱠᱟᱱᱟ ᱚᱠᱛᱚᱨᱮ ᱯᱟᱲᱦᱟᱣ ᱦᱚᱸ ᱵᱟᱝ ᱠᱚ ᱫᱩᱲᱩᱵ ᱠᱟᱱᱟ ᱚᱱᱟ ᱢᱤᱫᱴᱮᱱ ᱯᱚᱭᱮᱱᱴ ᱟᱨ ᱢᱤᱫ ᱥᱮᱫ ᱮᱢ ᱧᱮᱞ ᱞᱮᱠᱷᱟᱱ ᱚᱲᱟᱜ ᱨᱮᱱ ᱵᱟᱹᱦᱩ ᱠᱩᱲᱤ ᱠᱚᱦᱚᱸ ᱟᱹᱭᱩᱵ ᱵᱮᱞᱟ ᱴᱤᱵᱷᱤ ᱥᱟᱨᱟᱫᱤᱱ ᱠᱚ ᱧᱮᱞ ᱫᱟ ᱥᱤᱨᱭᱟᱞ ᱧᱮᱞ ᱠᱟᱛᱮᱫ ᱮᱢᱚᱱ ᱠᱚ ᱞᱚᱵᱽᱫᱷᱟᱣ ᱠᱚᱜ ᱠᱟᱱᱟ ᱫᱟᱠᱟ ᱩᱛᱩ ᱦᱚᱸ ᱵᱟᱠᱚ ᱧᱮᱞ ᱫᱟᱲᱮᱭᱟᱜ ᱠᱟᱱᱟ ᱥᱮᱠᱚ ᱨᱚᱸᱜᱚ ᱦᱚᱪᱚᱭᱮᱫᱟ ᱚᱱᱟ ᱢᱤᱫᱴᱟᱝ ᱯᱚᱭᱮᱱᱴ ᱠᱟᱱᱟ ᱟᱨᱦᱚᱸ ᱱᱚᱛᱮ ᱴᱤᱵᱷᱤ ᱨᱮᱭᱟᱜ ᱯᱟᱨᱴᱥ ᱠᱚᱦᱚᱸ ᱛᱮᱦᱤᱧ ᱜᱟᱯᱟ ᱡᱟ ᱫᱟᱢ ᱟᱠᱟᱱᱟ ᱠᱤᱱᱛᱩᱢ ᱨᱟᱹᱯᱩᱫ ᱮᱢᱟᱱ ᱞᱮᱠᱷᱟᱱ ᱨᱤᱯᱮᱭᱟᱨᱤᱝ ᱞᱟᱹᱜᱤᱫ ᱛᱮ ᱟᱹᱰᱤ ᱟᱭᱢᱟ ᱴᱟᱠᱟ ᱠᱷᱚᱨᱪᱟᱜᱼᱟ ᱟᱨ ᱡᱚᱫᱤ ᱠᱮᱵᱮᱞ ᱛᱮᱢ ᱧᱮᱞ ᱠᱷᱟᱱ ᱚᱱᱟᱦᱚᱸ ᱟᱵᱟᱨ ᱢᱟᱥᱮ ᱢᱟᱥᱮ ᱨᱤᱪᱟᱨᱡᱽ ᱦᱩᱭᱩᱜᱼᱟ ᱚᱱᱟᱛᱮ ᱴᱟᱠᱟ ᱯᱚᱭᱥᱟ ᱦᱚᱸ ᱟᱭᱢᱟ ᱪᱟᱞᱟᱜ ᱠᱟᱱ ᱛᱟᱵᱚᱱᱟ ᱚᱱᱟᱛᱮ ᱤᱧᱟᱹᱜ ᱢᱮᱱ ᱛᱮᱫᱚ ᱴᱤᱵᱷᱤ ᱫᱚ ᱟᱹᱰᱤ ᱢᱚᱡᱽ ᱫᱚ ᱵᱟᱹᱧ ᱢᱮᱛᱟᱜ ᱠᱟᱱᱟ ᱠᱷᱟᱨᱟᱯ ᱜᱤᱧ ᱢᱮᱛᱟᱜ ᱠᱟᱱᱟ